ᱱᱮᱛᱟᱨᱫᱚ ᱚᱲᱟᱜ ᱨᱮ ᱫᱩᱲᱩᱵ ᱠᱟᱛᱮᱜ ᱦᱚᱸ ᱱᱟᱱᱟᱱ ᱠᱤᱪᱷᱩ ᱠᱤᱨᱤᱧᱦᱚᱸ ᱧᱟᱢᱚᱜ ᱠᱟᱱᱟ ᱥᱮᱭ ᱨᱚᱠᱚᱢ ᱤᱧᱦᱚᱸ ᱡᱚᱢᱟᱜ ᱡᱤᱱᱤᱥ ᱤᱧ ᱠᱤᱨᱤᱧ ᱞᱟᱹᱜᱤᱫ ᱚᱰᱟᱨ ᱤᱧ ᱮᱢ ᱠᱮᱫᱟ ᱠᱤᱱᱛᱩ ᱛᱮᱦᱮᱧ ᱞᱮᱠᱟ ᱚᱰᱟᱨ ᱤᱧ ᱮᱢ ᱠᱮᱫᱟ ᱜᱟᱯᱟ ᱞᱮᱠᱟ ᱦᱤᱡᱩᱜᱼᱟ ᱦᱮᱡ ᱢᱟ ᱦᱤᱡᱩᱜ ᱛᱮᱦᱤᱧᱜᱮ ᱠᱚᱭᱮᱠ ᱜᱷᱚᱱᱴᱟ ᱯᱚᱨ ᱜᱮ ᱠᱷᱚᱵᱚᱨ ᱦᱮᱡ ᱮᱱᱟ ᱡᱮ ᱤᱧ ᱢᱟᱢᱟ ᱛᱟᱠᱚ ᱚᱲᱟᱜᱨᱮ ᱤᱧ ᱫᱟᱹᱫᱩᱭ ᱜᱚᱡ ᱟᱠᱟᱱᱟ ᱚᱱᱟ ᱠᱷᱟᱹᱛᱤᱨ ᱛᱮ ᱤᱧ ᱫᱚ ᱛᱟᱲᱟᱛᱟᱲᱤ ᱡᱚᱢᱟᱴᱳ ᱮᱯᱨᱮ ᱡᱚᱢᱟᱜ ᱠᱮᱱᱥᱮᱞ ᱢᱟᱧ ᱦᱤᱲᱤᱧ ᱠᱟᱜ ᱛᱟᱸᱦᱮᱱ ᱟᱨ ᱠᱤᱪᱷᱩ ᱠᱷᱚᱱ ᱯᱚᱨᱜᱮ ᱟᱵᱟᱨ ᱤᱧ ᱫᱤᱥᱟᱹ ᱨᱩᱣᱟᱹᱲ ᱠᱮᱫᱟ ᱡᱮ ᱚᱱᱟ ᱫᱚ ᱠᱮᱱᱥᱮᱞ ᱦᱩᱭᱩᱜᱼᱟ ᱥᱮᱭ ᱠᱷᱟᱹᱛᱤᱨᱛᱮ ᱟᱵᱟᱨ ᱡᱚᱢᱟᱴᱳ ᱮᱯᱨᱮ ᱪᱟᱞᱟᱣ ᱠᱟᱛᱮᱫ ᱚᱸᱰᱮ ᱪᱟᱞᱟᱣ ᱠᱞᱟᱛᱮᱫ ᱡᱚᱢᱟᱴᱳ ᱨᱮ ᱡᱟᱦᱟᱸ ᱡᱚᱢᱟᱜ ᱤᱧ ᱚᱰᱟᱨ ᱠᱟᱜ ᱛᱟᱸᱦᱮᱜ ᱚᱱᱟ ᱚᱱᱟ ᱟᱵᱟᱨ ᱤᱧ ᱠᱮᱱᱥᱮᱞ ᱠᱮᱫᱟ